ᱵᱟᱠᱩᱲᱟ ᱵᱟᱡᱟᱨ ᱨᱮ ᱦᱚᱭ ᱫᱟᱜ ᱫᱚᱭ ᱫᱟᱜ ᱜᱮᱭᱟᱭ ᱫᱤᱥᱚᱢ ᱨᱮᱦᱚᱸᱭ ᱫᱟᱜ ᱜᱤᱭᱟ ᱪᱟᱥᱟᱵᱟᱫᱽ ᱠᱚ ᱦᱩᱭᱩᱜ ᱟ ᱦᱩᱲᱩ ᱪᱟᱣᱞᱮ ᱞᱮ ᱟᱨᱡᱟᱣᱟ ᱱᱤᱛᱚᱜ ᱫᱚ ᱦᱩᱲᱩ ᱜᱟᱹᱪᱷᱤ ᱦᱟᱹᱨᱭᱟᱹᱲ ᱟᱠᱟᱱᱟ ᱰᱟᱹᱦᱤ ᱠᱚᱨᱮ ᱦᱚᱸ ᱫᱟᱹᱨᱤ ᱠᱚᱨᱮ ᱦᱚᱸ ᱫᱟᱨᱮ ᱥᱟᱠᱟᱢ ᱦᱟᱞᱤ ᱦᱟᱹᱨᱭᱟᱹᱲ ᱜᱮ ᱧᱮᱞᱚᱜ ᱠᱟᱱᱟ ᱢᱮᱱᱠᱷᱟᱱ ᱠᱤᱪᱷᱩ ᱫᱤᱱ ᱯᱚᱨ ᱠᱷᱟᱱ ᱜᱮ ᱜᱮᱞᱮ ᱚᱰᱚᱠᱚᱜ ᱟ ᱦᱩᱲᱩ ᱠᱚᱞᱮ ᱤᱨᱟᱞᱮ ᱥᱟᱢᱴᱟᱣ ᱟᱞᱮ ᱨᱟᱵᱟᱝ ᱫᱤᱱ ᱦᱤᱡᱩᱜ ᱟ ᱨᱟᱵᱟᱝ ᱫᱤᱱ ᱦᱮᱡ ᱞᱮᱱ ᱠᱷᱟᱱ ᱜᱮ ᱠᱩᱣᱟᱥᱟ ᱵᱷᱟᱵ ᱦᱤᱡᱩᱜ ᱟ ᱠᱩᱣᱟᱥᱟ ᱵᱷᱟᱵ ᱦᱮᱡ ᱞᱮᱱ ᱠᱷᱟᱱ ᱜᱮ ᱨᱮᱭᱟᱲᱟ ᱤᱱᱟᱹᱜ ᱨᱮᱭᱟᱲᱟ ᱨᱮᱭᱟᱲ ᱛᱮᱜᱮ ᱦᱩᱲᱩ ᱠᱚᱫᱚ ᱞᱮ ᱫᱟᱞ ᱥᱟᱢᱴᱟᱣ ᱛᱮ ᱟᱨᱚ ᱞᱚᱞᱚ ᱥᱤᱛᱩᱝ ᱫᱤᱱ ᱦᱤᱡᱩᱜᱼᱟ ᱞᱚᱞᱚ ᱥᱤᱛᱩᱝ ᱫᱤᱱ ᱦᱮᱡ ᱞᱮᱱ ᱠᱷᱟᱱ ᱫᱚᱢᱮ ᱜᱚᱨᱚᱢᱟ ᱚᱲᱟᱜ ᱨᱮᱦᱚᱸ ᱥᱟᱱᱛᱤ ᱵᱟᱝ ᱵᱩᱡᱷᱟᱹᱜᱼᱟ ᱫᱟᱨᱮ ᱵᱩᱴᱟᱹ ᱨᱮᱦᱚᱸ ᱥᱟᱱᱛᱤ ᱵᱟᱝ ᱵᱩᱡᱷᱟᱜ ᱟ ᱛᱟᱨᱟᱥᱤᱧ ᱚᱠᱛᱮ ᱦᱚᱭ ᱨᱤᱢᱤᱞ ᱮ ᱨᱟᱠᱟᱵᱟ ᱦᱚᱭ ᱨᱤᱢᱤᱞ ᱮ ᱨᱟᱠᱟᱵ ᱞᱮᱠᱷᱟᱱ ᱟᱨᱮᱞ ᱠᱚᱦᱚᱸ ᱧᱩᱨᱩᱜ ᱜᱮᱭᱟ ᱫᱟᱨᱮ ᱠᱚᱦᱚᱸ ᱨᱟᱹᱯᱩᱫᱚᱜ ᱜᱮᱭᱟ ᱚᱲᱟᱜ ᱠᱚᱦᱚᱸ ᱚᱴᱟᱝᱚᱜ ᱜᱮᱭᱟ ᱚᱲᱟᱜ ᱦᱚᱸ ᱨᱟᱹᱯᱩᱫᱚᱜ ᱜᱮᱭᱟ ᱟᱹᱰᱤ ᱟᱱᱟᱴ ᱟᱹᱱᱤᱡ ᱟᱱ ᱫᱟᱜ ᱫᱟᱜᱟᱭ ᱢᱮᱱᱠᱷᱟᱱ ᱫᱟᱜ ᱡᱟᱹᱲᱤ ᱫᱚ ᱫᱟᱜ ᱜᱮᱭᱟᱭ ᱚᱱᱠᱟ ᱞᱮᱠᱟ ᱛᱮᱜᱮ ᱟᱞᱮ ᱫᱚ ᱢᱟᱱᱮ ᱤᱱᱟᱹᱜ ᱛᱮᱜᱮ ᱟᱨᱚ ᱵᱚᱨᱥᱟ ᱫᱤᱱ ᱥᱮᱴᱮᱨᱚᱜ ᱟ ᱚᱱᱠᱟ ᱜᱮ ᱪᱟᱥ ᱟᱨᱡᱟᱣ ᱠᱟᱛᱮᱫ ᱟᱞᱮ ᱫᱚ ᱱᱚᱶᱟ ᱫᱤᱥᱚᱢ ᱨᱮᱞᱮ ᱛᱟᱦᱮᱸᱱ ᱠᱟᱱᱟ